ᱡᱷᱟᱨᱠᱷᱚᱸᱰ ᱨᱮᱫᱚ ᱟᱹᱰᱤ ᱟᱹᱰᱤ ᱡᱟᱭᱜᱟᱨᱮ ᱧᱮᱞᱡᱚᱝ ᱡᱟᱭᱜᱟ ᱢᱮᱱᱟᱜᱼᱟ ᱡᱟᱦᱟᱸᱞᱮᱠᱟ ᱴᱟᱴᱟ ᱨᱮᱫᱚ ᱯᱟᱨᱠ ᱢᱮᱱᱟᱜᱼᱟ ᱡᱩᱵᱽᱞᱤ ᱯᱟᱨᱠ ᱢᱮᱱᱟᱜᱼᱟ ᱚᱸᱰᱮ ᱫᱚ ᱟᱸᱰᱤ ᱨᱚᱠᱚᱢ ᱟᱹᱰᱤ ᱱᱟᱱᱟᱦᱩᱱᱟᱹᱨ ᱵᱟᱦᱟ ᱦᱚᱸ ᱢᱮᱱᱟᱜᱼᱟ ᱟᱨ ᱡᱟᱱᱣᱟᱨ ᱠᱚᱦᱚᱸ ᱢᱮᱱᱟᱜ ᱠᱚᱣᱟ ᱧᱮᱞᱡᱚᱝ ᱞᱮᱠᱟᱱ ᱠᱚ ᱟᱨ ᱚᱸᱰᱮ ᱫᱚ ᱫᱟᱬᱟ ᱦᱚᱸᱠᱚ ᱪᱟᱞᱟᱜ ᱟᱠᱚ ᱟᱨ ᱰᱤᱢᱱᱟ ᱰᱮᱢ ᱡᱟᱦᱟᱸ ᱫᱚ ᱚᱸᱰᱮ ᱚᱸᱰᱮᱦᱚᱸ ᱟᱹᱰᱤ ᱱᱟᱯᱟᱭ ᱟᱦᱟᱨ ᱞᱮᱠᱟᱱᱟᱜ ᱢᱮᱱᱟᱜ ᱟᱱ ᱫᱚᱨᱭᱟ ᱞᱮᱠᱟᱱᱟᱜ ᱟᱨ ᱚᱸᱰᱮ ᱱᱟᱯᱟᱭ ᱰᱷᱚᱸᱜᱟᱨᱮ ᱫᱮᱡ ᱠᱟᱛᱮ ᱱᱟᱯᱟᱭ ᱵᱩᱡᱷᱟᱹᱜᱼᱟ ᱟᱨ ᱡᱟᱦᱟᱸ ᱞᱮᱠᱟ ᱱᱚᱛᱮ ᱪᱟᱭᱵᱟᱥᱟ ᱦᱩᱭᱱᱟ ᱯᱟᱨᱠ ᱚᱸᱰᱮᱦᱚᱸ ᱟᱹᱰᱤ ᱱᱟᱱᱟᱦᱩᱱᱟᱹᱨ ᱵᱟᱦᱟ ᱠᱚ ᱢᱮᱱᱟᱜᱼᱟ ᱧᱮᱞᱡᱚᱝ ᱥᱤᱱᱦᱚᱸ ᱢᱮᱱᱟᱜᱼᱟ ᱟᱨ ᱯᱷᱚᱴᱚ ᱞᱟᱹᱜᱤᱫ ᱪᱮᱦᱨᱟ ᱡᱟᱭᱜᱟ ᱦᱚᱸ ᱢᱮᱱᱟᱜᱼᱟ ᱟᱨ ᱚᱱᱟ ᱠᱚᱨᱮ ᱧᱮᱞᱡᱚᱝ ᱞᱮᱠᱟᱱ ᱡᱟᱭᱜᱟ ᱠᱟᱱᱟ ᱡᱟᱦᱟᱸᱞᱮᱠᱟ ᱨᱟᱸᱪᱤ ᱨᱮᱦᱚᱸ ᱢᱮᱱᱟᱜᱼᱟ ᱚᱸᱰᱮᱦᱚᱸ ᱢᱮᱱᱟᱜᱼᱟ ᱧᱮᱞᱡᱚᱝ ᱡᱟᱭᱜᱟ ᱚᱸᱰᱮ ᱟᱹᱰᱤ ᱱᱟᱯᱟᱭᱜᱮ ᱵᱩᱡᱷᱟᱹᱜᱼᱟ